ᱮ ᱨᱟᱡᱩ ᱵᱟᱹᱵᱩ ᱢᱟᱥᱮ ᱱᱚᱝᱠᱟ ᱛᱮᱢᱟ ᱟᱹᱰᱤ ᱡᱳᱨ ᱴᱨᱟᱯᱷᱤᱠ ᱡᱟᱢ ᱟᱟᱠᱟᱱ ᱫᱚ ᱟᱨ ᱤᱧᱟᱹᱜ ᱮᱠᱡᱟᱢ ᱢᱮᱱᱟᱜᱼᱟ ᱵᱟᱝᱠᱷᱟᱱ ᱦᱟᱱᱠᱟᱛᱮ ᱤᱫᱤᱧ ᱢᱮᱥᱮ ᱡᱟᱦᱟᱸ ᱥᱮᱫ ᱛᱮ ᱥᱩᱨ ᱦᱚᱨ ᱢᱮᱱᱟᱜᱼᱟ ᱚᱱᱠᱟ ᱪᱮᱫ ᱠᱚ ᱢᱮᱱᱟ ᱤᱭᱟᱹ ᱚᱱᱛᱮ ᱜᱚᱵᱤᱱᱯᱩᱨ ᱥᱮᱫ ᱛᱮ ᱰᱟᱸᱰᱚ ᱰᱟᱸᱰᱚ ᱚᱱᱠᱟᱛᱮ ᱦᱟᱸᱰᱮ ᱵᱚᱰᱤᱭᱟ ᱥᱟᱹᱭ ᱵᱟᱝ ᱚᱰᱚᱠᱚᱜᱼᱟ ᱚᱰᱚᱠᱚᱜ ᱠᱷᱟᱱ ᱚᱱᱠᱟᱛᱮ ᱦᱩᱱᱟᱹᱝ ᱮᱢ ᱞᱚᱜᱚᱱ ᱫᱷᱟᱨᱟᱢ ᱤᱫᱤᱭᱤᱧᱟᱹ ᱤᱧᱟᱹᱜ ᱫᱚᱥ ᱵᱟᱡᱮ ᱠᱷᱚᱱ ᱮᱠᱡᱟᱢ ᱛᱤᱧ ᱢᱮᱱᱟᱜᱼᱟ ᱟᱨ ᱚᱱᱟ ᱮᱠᱡᱟᱢ ᱤᱧ ᱮᱴᱮᱱᱰ ᱦᱩᱭᱟᱹᱧᱟᱹ ᱵᱟᱝᱠᱷᱟᱱ ᱩᱱᱟᱹᱜ ᱫᱤᱱ ᱨᱤᱧ ᱯᱮᱨᱮᱡ ᱟᱠᱟᱜᱼᱟ ᱪᱮᱠᱟ ᱦᱩᱭᱩᱜ ᱛᱤᱧᱟ ᱚᱱᱟ ᱞᱟᱹᱜᱤᱫ ᱞᱚᱜᱚᱱ ᱫᱷᱟᱨᱟ ᱤᱫᱤᱭᱧ ᱢᱮ ᱦᱳᱭᱥᱮ ᱚᱱᱠᱟ ᱛᱮ ᱯᱟᱞᱮᱱ ᱵᱮᱥ ᱜᱮᱭᱟ ᱦᱚᱨ ᱠᱚ ᱵᱮᱥ ᱧᱚᱜ ᱜᱮᱭᱟ ᱯᱟᱞᱮᱱᱚᱜ ᱱᱟᱦᱟᱸᱜ ᱤᱧ ᱦᱚᱸ ᱧᱮᱞ ᱫᱚ ᱵᱟᱹᱧ ᱧᱮᱞᱟᱠᱟᱫᱼᱟ ᱟᱫᱚ ᱟᱢᱮᱢ ᱧᱮᱞ ᱟᱠᱟᱫᱼᱟ ᱧᱮᱞ ᱠᱟᱫᱟᱢ ᱥᱮ ᱵᱟᱝ ᱜᱮ ᱦᱳᱭ ᱚᱱᱠᱟ ᱛᱮ ᱦᱩᱱᱟᱹᱝ ᱚᱱᱮ ᱦᱳᱭ ᱚᱱᱟ ᱢᱮᱱᱮᱫ ᱫᱚᱠᱚ ᱚᱱᱟ ᱜᱩᱵᱤᱱᱯᱩᱨ ᱥᱮᱫ ᱛᱮ ᱦᱳᱭ ᱚᱱᱠᱟ ᱫᱷᱟᱨᱮ ᱛᱮᱢ ᱤᱫᱤᱭᱤᱧᱟᱹ ᱦᱩᱱᱟᱹᱝ ᱟᱹᱰᱤ ᱞᱚᱜᱚᱱ ᱡᱟᱦᱟᱸ ᱞᱮᱠᱟ ᱛᱮᱜᱮ ᱥᱮᱴᱮᱨᱤᱧ ᱢᱮᱜᱮ ᱤᱱᱟᱹᱜ ᱵᱟᱡᱮᱛᱮ ᱟᱹᱰᱤ ᱢᱩᱥᱠᱤᱞ ᱠᱟᱛᱷᱟ ᱠᱟᱱᱟ ᱢᱟᱥᱮ ᱪᱤᱠᱟᱹᱛᱤᱧ ᱥᱮᱴᱮᱨᱚᱜᱼᱟ ᱟᱹᱰᱤ ᱟᱹᱰᱤ ᱞᱚᱜᱚᱱ ᱫᱷᱟᱨᱟᱢ ᱤᱫᱤᱭᱤᱧᱟᱹ ᱤᱧᱟᱹᱜ ᱪᱟᱵᱟᱜ ᱠᱟᱱᱟ ᱛᱤᱧ ᱤᱫᱤ ᱨᱟᱡᱩ ᱵᱟᱹᱵᱩ ᱟᱸᱡᱚᱢᱮᱜᱼᱟᱢ ᱥᱮ ᱞᱚᱜᱚᱱ ᱫᱷᱟᱨᱟᱢ ᱤᱫᱤᱭᱤᱧᱟᱹ ᱤᱧᱟᱹᱜ ᱮᱠᱡᱟᱢ ᱛᱤᱧ ᱥᱚᱢᱚᱭ ᱛᱤᱧ ᱦᱩᱭᱩᱜ ᱠᱟᱱᱟ ᱚᱠᱛᱚ ᱦᱩᱭ ᱩᱛᱟᱹᱨ ᱟᱠᱟᱱ ᱜᱮᱭᱟ ᱞᱚᱜᱚᱱ ᱫᱷᱟᱨᱟ ᱱᱚᱝᱠᱟᱱ ᱚᱠᱛᱚ ᱨᱮ ᱱᱚᱣᱟ ᱠᱚ ᱡᱟᱢᱚᱜᱼᱟ ᱛᱚ ᱟᱹᱰᱤ ᱢᱩᱥᱠᱤᱞᱮᱢ ᱵᱩᱡᱷᱟᱹᱣᱟ ᱞᱚᱜᱚᱱ ᱫᱷᱟᱨᱟᱢ ᱤᱫᱤᱭᱤᱧᱟᱹ ᱦᱩᱱᱟᱹᱝ ᱟᱨ ᱵᱟᱹᱧ ᱱᱤᱭᱟᱹ ᱵᱟᱨ ᱡᱩᱫᱤ ᱚᱠᱛᱚ ᱨᱮ ᱵᱟᱹᱧ ᱥᱮᱴᱮᱨᱟᱠᱟᱱᱟ ᱮᱱᱠᱷᱟᱱ ᱟᱨᱚ ᱢᱤᱫ ᱥᱮᱨᱢᱟᱧ ᱫᱩᱲᱩᱵ ᱩᱛᱟᱹᱨᱚᱜᱼᱟ ᱚᱱᱟ ᱞᱟᱹᱜᱤᱫ ᱞᱚᱜᱚᱱᱮᱢ ᱤᱫᱤᱭᱤᱧᱟᱹ